ᱦᱮᱞᱳᱼᱳ ᱦᱮᱸ ᱡᱚᱦᱟᱨ ᱜᱮ ᱢᱮᱱᱰᱟᱹᱧ ᱟᱯᱮᱭᱟᱜ ᱨᱮᱥᱴᱩᱨᱮᱱᱴ ᱨᱮ ᱪᱮᱫ ᱠᱟ ᱢᱮᱱᱩ ᱦᱮᱱᱟᱜ ᱠᱟᱫᱟ

ᱟᱪᱪᱷᱟ ᱵᱮᱥ ᱴᱷᱤᱠ ᱜᱮᱭᱟ ᱛᱟᱦᱞᱮ ᱤᱧ ᱢᱤᱫ ᱯᱞᱮᱴ ᱚᱰᱟᱨ ᱫᱟ ᱦᱮᱸ ᱦᱮᱸ ᱟᱹᱰᱤ ᱟᱹᱰᱤ ᱥᱟᱨᱦᱟᱣ ᱦᱮᱸ ᱴᱷᱤᱠ ᱜᱮᱭᱟ